ᱱᱮᱛᱟᱨ ᱠᱚᱭᱤᱡ ᱠᱩᱲᱤ ᱠᱚᱲᱟ ᱫᱚ ᱜᱟᱛᱤᱜ ᱠᱚ ᱵᱟᱠᱚ ᱧᱟᱢ ᱞᱮᱠᱷᱟᱡ ᱟᱰᱤ ᱟᱲᱤᱥ ᱜᱮᱠᱚ ᱵᱩᱡᱷᱟᱹᱣᱟ ᱛᱚ ᱱᱮᱛᱟᱨ ᱫᱚ ᱟᱛᱩ ᱟᱛᱩ ᱟᱭᱢᱟ ᱨᱚᱠᱚᱢ ᱜᱟᱛᱮ ᱠᱚ ᱦᱳᱭ ᱠᱟᱱᱟ ᱛᱚ ᱚᱱᱟ ᱠᱚᱨᱮ ᱠᱚ ᱪᱟᱞᱟᱜ ᱜᱮᱭᱟ ᱜᱟᱛᱮᱜ ᱠᱟᱱ ᱜᱮᱭᱟ ᱠᱚ ᱯᱷᱩᱴᱵᱚᱞ ᱠᱚ ᱛᱚ ᱟᱰᱤ ᱨᱟᱹᱥᱠᱟᱹ ᱜᱮᱠᱚ ᱵᱩᱡᱷᱟᱹᱣ ᱜᱮᱭᱟ ᱛᱚ ᱱᱮᱛᱟᱨ ᱫᱚ ᱟᱛᱩ ᱟᱛᱩ ᱠᱮᱞᱟᱵᱽ ᱠᱚ ᱠᱚ ᱫᱚᱦᱚ ᱞᱮᱠᱷᱟᱡ ᱛᱚ ᱟᱰᱤ ᱥᱩᱵᱤᱫᱷᱟ ᱥᱩᱡᱳᱜᱽ ᱥᱩᱵᱤᱫᱷᱟ ᱦᱩᱭᱩᱜ ᱛᱟᱠᱚᱣᱟ ᱠᱩᱲᱤ ᱠᱚᱲᱟᱣᱟᱜ ᱛᱚ ᱚᱸᱰᱮ ᱠᱷᱚᱡ ᱜᱮ ᱟᱠᱚᱣᱟᱜ ᱨᱚᱡᱽᱜᱟᱨ ᱠᱚ ᱦᱩᱭ ᱫᱟᱲᱮᱭᱟᱜᱼᱟ ᱛᱟ ᱯᱚᱨᱮ ᱟᱨᱚ ᱡᱟᱦᱟᱸᱭ ᱵᱷᱟᱜᱤ ᱠᱚ ᱜᱟᱛᱮᱜᱼᱟ ᱩᱝᱠᱩ ᱫᱚ ᱟᱨᱚ ᱫᱤᱥᱚᱢ ᱫᱤᱥᱚᱢ ᱠᱚ ᱤᱫᱤ ᱠᱚᱣᱟ ᱚᱸᱰᱮ ᱠᱷᱚᱡ ᱜᱮ ᱟᱠᱚᱣᱟᱜ ᱞᱟᱭᱤᱯᱷ ᱨᱟᱠᱟᱵ ᱛᱟᱠᱚᱣᱟ